ᱦᱮᱞᱳ ᱡᱚᱦᱟᱨ ᱜᱮ ᱜᱚᱢᱠᱮ ᱪᱮᱫᱞᱮᱠᱟ ᱚᱲᱟᱜ ᱥᱮᱫ ᱨᱮᱜᱮ ᱱᱟᱯᱟᱭ ᱵᱟᱲᱟ ᱜᱮ ᱦᱮᱸᱛᱚ ᱟᱪᱪᱷᱟ ᱟᱹᱞᱤᱧ ᱢᱤᱫᱴᱟᱝ ᱵᱟᱰᱟᱭ ᱥᱟᱱᱟᱭᱮᱫ ᱞᱤᱧ ᱪᱟᱦᱮᱸᱜᱼᱟ ᱡᱮ ᱱᱚᱣᱟ ᱟᱵᱚ ᱯᱩᱨᱵᱤ ᱥᱤᱝᱵᱷᱩᱢ ᱦᱚᱱᱚᱛ ᱨᱮ ᱚᱠᱟ ᱡᱟ ᱜᱟ ᱨᱮ ᱚᱝᱠᱟᱱᱟᱜ ᱡᱮ ᱤᱭᱟᱹ ᱯᱟᱛᱟ ᱥᱮ ᱵᱚᱸᱜᱟ ᱵᱳᱨᱳ ᱦᱩᱭᱩᱜ ᱠᱟᱱᱟ ᱡᱟᱦᱟᱸᱛᱮ ᱟᱵᱚᱣᱟᱜ ᱞᱟᱠᱪᱟᱨᱮ ᱫᱚᱦᱚᱣᱟᱠᱟᱜᱼᱟ ᱥᱮ ᱵᱟᱧᱪᱟᱣ ᱵᱟᱧᱪᱟᱣ ᱢᱮᱱᱟᱜᱼᱟ ᱚᱝᱠᱟᱱᱟᱜ ᱩᱫᱩᱜ ᱩᱫᱩᱜ ᱥᱚᱫᱚᱨᱟᱜ ᱠᱟᱱᱟ

ᱟᱪᱪᱷᱟ

ᱢᱟᱱᱮ ᱧᱟᱢᱚᱜᱼᱟ ᱚᱸᱰᱮ ᱧᱟᱢᱚᱜᱼᱟ ᱧᱟᱢᱚᱜᱼᱟ ᱥᱮ ᱢᱟᱱᱮ ᱯᱟᱛᱟ ᱦᱚᱸ ᱦᱩᱭᱩᱜ ᱜᱮᱭᱟ ᱱᱟᱜ ᱟᱪᱪᱷᱟ ᱰᱤᱜᱽᱞᱟᱹᱨ ᱫᱷᱟᱨᱟ ᱜᱮ ᱥᱟᱸᱜᱮ ᱜᱮᱭᱟ ᱡᱟᱦᱟᱸ ᱨᱮ ᱚᱱᱠᱟᱱ ᱪᱮᱫᱞᱮᱠᱟ ᱚᱱᱟ ᱡᱟᱭᱜᱟ ᱨᱮᱱᱟᱜ ᱠᱟᱹᱴᱤᱡ ᱠᱷᱟᱹᱥᱤᱭᱟᱛ ᱠᱟᱹᱴᱤᱡ ᱞᱟᱹᱭ ᱧᱚᱜᱽ ᱢᱮᱥᱮ

ᱟᱪᱪᱷᱟ ᱟᱪᱪᱷᱟ ᱟᱪᱪᱷᱟ ᱟᱪᱪᱷᱟ ᱪᱚᱴ ᱨᱮᱫᱚ ᱵᱟᱝᱟ ᱪᱮᱛᱟᱱ ᱨᱮᱫᱚ ᱟᱪᱪᱷᱟ ᱯᱟᱛᱟ ᱫᱚ ᱯᱟᱛᱟ ᱫᱚ ᱚᱠᱟ ᱦᱤᱞᱳᱜ ᱦᱩᱭᱩᱜᱼᱟ ᱛᱟᱦᱚᱞᱮ ᱡᱟᱦᱟᱸ ᱜᱤᱞᱳᱜ ᱠᱚ ᱵᱚᱸᱜᱟᱭᱟ ᱤᱱᱟᱹ ᱦᱤᱞᱳᱜ ᱟᱪᱪᱷᱟ ᱦᱮᱸ ᱤᱭᱟᱹ ᱢᱟᱱᱮ ᱚᱱᱠᱟ ᱱᱮᱣᱛᱟ ᱠᱟᱠᱚᱣᱟᱠᱚ ᱥᱮ ᱚᱱᱟ ᱫᱚ ᱡᱟᱦᱟᱸᱭ ᱜᱮ ᱨᱟᱹᱥᱠᱟᱹ ᱛᱮ ᱪᱟᱞᱟᱜᱼᱟ ᱠᱚ ᱟᱪᱪᱷᱟ ᱵᱟᱨᱯᱮ ᱟᱛᱳ ᱨᱮᱱ ᱡᱚᱴᱟᱣ ᱠᱟᱛᱮᱫ ᱦᱮᱸᱥᱮ ᱟᱪᱪᱷᱟ